ᱟᱵᱚᱣᱟᱜ ᱟᱵᱚᱣᱟᱜ ᱡᱤᱭᱚᱱ ᱨᱮ ᱠᱟᱹᱨᱤ ᱫᱚ ᱟᱹᱰᱤ ᱞᱟᱹᱠᱛᱤᱭᱟᱱᱟ ᱡᱮᱢᱚᱱ ᱪᱟᱥᱵᱟᱥ

ᱥᱟᱶᱛᱮ ᱟᱵᱚᱣᱟᱜ ᱥᱟᱱᱛᱟᱲ ᱥᱚᱢᱟᱡᱽ ᱨᱮ ᱠᱟᱹᱨᱤ ᱫᱚ ᱟᱹᱰᱤ ᱞᱟᱹᱠᱛᱤᱭᱟᱱᱟ ᱪᱟᱥᱵᱟᱥ ᱨᱮᱦᱚᱸ ᱡᱩᱫᱤ ᱟᱵᱚ ᱪᱟᱥᱵᱟᱥ ᱠᱚ ᱵᱟᱵᱚᱱ ᱥᱮᱬᱟᱭᱟ ᱮᱱᱠᱷᱟᱱ ᱫᱚ ᱟᱹᱥᱩᱞᱚᱜᱼᱟ ᱵᱚᱱ ᱪᱤᱠᱟᱹᱛᱮ ᱡᱚᱢ ᱧᱩᱭᱟᱵᱚᱱ ᱪᱤᱠᱟᱹᱛᱮ ᱛᱚ ᱚᱱᱟᱛᱮ ᱪᱟᱥ ᱠᱟᱹᱢᱤ ᱦᱚᱸ ᱟᱹᱰᱤ ᱞᱟᱹᱠᱛᱤᱭᱟᱱᱟ ᱡᱮᱢᱚᱱ ᱚᱱᱠᱟ ᱜᱮ ᱟᱨᱚ ᱢᱤᱥᱛᱨᱤ ᱠᱟᱹᱢᱤ ᱠᱚ ᱟᱹᱰᱤ ᱨᱚᱠᱚᱢ ᱚᱱᱟ ᱦᱚᱸ ᱵᱮᱱᱟᱣ ᱦᱩᱭᱩᱜ ᱛᱟᱵᱚᱱᱟ ᱟᱨ ᱚᱱᱟ ᱦᱚᱸ ᱥᱮᱬᱟ ᱦᱩᱭᱩᱜ ᱛᱟᱵᱚᱱᱟ ᱚᱱᱟ ᱨᱮ ᱟᱵᱚ ᱥᱮᱬᱟ ᱞᱮᱠᱷᱟᱱ ᱚᱱᱟ ᱨᱮᱦᱚᱸ ᱟᱵᱚᱣᱟᱜ ᱱᱟᱯᱟᱭ ᱛᱮ ᱵᱷᱟᱹᱞᱟᱹᱭ ᱨᱮᱭᱟᱜ ᱜᱚᱲᱚ ᱧᱟᱢᱚᱜᱼᱟ ᱡᱩᱫᱤ ᱚᱱᱟ ᱠᱚ ᱵᱟᱵᱚᱱ ᱥᱮᱬᱟᱭᱟ ᱤᱱᱟᱹᱠᱷᱟᱱ ᱟᱵᱚ ᱚᱱᱟ ᱠᱚ ᱥᱟᱢᱟᱡᱤᱠ ᱠᱟᱹᱢᱤ ᱨᱮ ᱭᱟᱛᱚ ᱟᱵᱚ ᱯᱟᱨᱤᱵᱟᱨᱤᱠ ᱠᱟᱹᱢᱤ ᱨᱮ ᱚᱱᱟ ᱨᱮ ᱵᱷᱟᱹᱞᱟᱹᱭ ᱵᱟᱵᱚᱱ ᱫᱟᱲᱮᱭᱟᱜᱼᱟ ᱟᱨ ᱵᱟᱝᱠᱷᱟᱱ ᱟᱵᱚ ᱟᱹᱰᱤ ᱢᱩᱥᱠᱩᱤᱞ ᱨᱮᱵᱚᱱ ᱯᱟᱲᱟᱜᱼᱟ ᱚᱱᱟᱛᱮ ᱥᱟᱱᱛᱟᱲ ᱠᱚᱫᱚ ᱱᱚᱣᱟ ᱞᱟᱹᱠᱛᱤᱭᱟᱱᱟᱜ ᱱᱚᱣᱟ ᱫᱚ ᱥᱮᱬᱟ ᱦᱩᱭᱩᱜ ᱛᱟᱵᱚᱱᱟ ᱡᱮᱢᱚᱱ ᱜᱟᱹᱰᱤ ᱢᱚᱴᱚᱨ ᱥᱟᱭᱠᱮᱞ ᱮᱢᱟᱱ ᱠᱚ ᱵᱮᱱᱟᱣ ᱠᱚ ᱥᱮ ᱨᱤᱯᱤᱭᱟᱨᱤᱝ ᱠᱚᱦᱚᱸ ᱟᱹᱰᱤ ᱞᱟᱹᱠᱛᱤᱭᱟᱱᱟᱜ ᱜᱮᱭᱟ ᱟᱨ ᱥᱟᱱᱛᱟᱲ ᱥᱚᱢᱟᱡᱽ ᱨᱮ ᱟᱹᱰᱤ ᱠᱤᱪᱷᱩ ᱟᱵᱚᱣᱟᱜ ᱥᱚᱢᱟᱡᱽ ᱨᱮ ᱡᱚᱛᱚ ᱦᱚᱲ ᱢᱤᱫ ᱠᱟᱛᱮᱫ ᱟᱵᱚᱣᱟᱜ ᱥᱚᱢᱟᱡᱽ ᱨᱮ ᱟᱵᱚ ᱵᱚᱱ ᱥᱟᱶᱛᱟ ᱦᱟᱜ ᱠᱟᱹᱢᱤᱦᱚᱨᱟ ᱞᱮᱠᱟᱛᱮ ᱡᱚᱛᱚ ᱦᱚᱲ ᱜᱚᱲᱚ ᱜᱚᱯᱚᱲᱚ ᱛᱮ ᱟᱵᱚ ᱵᱚᱱ ᱠᱟᱹᱢᱤᱭᱟ ᱟᱨ ᱚᱱᱟ ᱨᱮ ᱟᱵᱚ ᱡᱟᱦᱟᱸ ᱯᱚᱨᱚᱢᱯᱚᱨᱟᱜᱚᱛ ᱯᱟᱨᱟᱵᱽ ᱯᱩᱱᱟᱹᱭ ᱮᱢᱟᱱ ᱢᱮᱱᱟᱜᱼᱟ ᱚᱱᱟ ᱨᱮ ᱢᱤᱫ ᱛᱮ ᱥᱟᱱᱟᱢ ᱥᱟᱶᱛᱟ ᱵᱷᱟᱹᱞᱟᱹᱭ ᱞᱟᱹᱜᱤᱫ ᱥᱮ ᱥᱟᱱᱛᱟᱲ ᱥᱟᱶᱛᱟ ᱱᱟᱯᱟᱭ ᱛᱮ ᱫᱚᱦᱚᱭ ᱞᱟᱹᱜᱤᱫ ᱟᱹᱰᱤ ᱞᱟᱹᱠᱛᱤᱭᱟᱱᱟᱜᱼᱟ ᱟᱨ ᱥᱟᱱᱟᱢ ᱥᱟᱱᱛᱟᱲ ᱠᱚ ᱚᱱᱠᱟ ᱯᱟᱨᱟᱵᱽ ᱯᱩᱱᱟᱹᱭ ᱵᱟᱦᱟ ᱵᱚᱸᱜᱟ ᱥᱚᱨᱦᱟᱭ ᱮᱢᱟᱱ ᱵᱚᱸᱜᱟ ᱵᱳᱨᱳ ᱨᱮ ᱡᱟᱦᱟᱸ ᱥᱟᱢᱚᱦᱤᱠ ᱞᱟᱹᱠᱛᱤᱭᱟᱱᱟᱜ ᱠᱟᱹᱢᱤᱦᱚᱨᱟ ᱠᱚ ᱢᱮᱱᱟᱜᱼᱟ ᱚᱱᱟ ᱠᱚᱦᱚᱸ ᱥᱟᱱᱟᱢ ᱢᱤᱫ ᱠᱟᱛᱮᱱ ᱥᱟᱶᱛᱟ ᱵᱷᱟᱹᱞᱟᱹᱭ ᱞᱟᱹᱜᱤᱫ ᱜᱚᱲᱚ ᱫᱚᱨᱠᱟᱨᱚᱜᱼᱟ ᱟᱨ ᱵᱚᱱ ᱜᱚᱲᱚᱜᱼᱢᱟ